ᱦᱮᱸ ᱪᱟᱥ ᱨᱮᱱᱟᱝ ᱚᱵᱷᱤᱜᱚᱛᱟ ᱫᱚ ᱤᱧᱟᱹᱝ ᱱᱚᱝᱠᱟᱜᱮ ᱵᱩᱡᱽ ᱫᱟᱹᱧ ᱡᱮ ᱞᱟᱦᱟᱛᱮᱱ ᱦᱚᱲ ᱫᱚ ᱱᱟᱦᱮᱞ ᱛᱮ ᱥᱮ ᱰᱟᱝᱨᱤ ᱛᱮ ᱠᱚ ᱠᱷᱮᱛ ᱨᱮᱠᱚ ᱥᱤᱭᱮᱫ ᱛᱟᱦᱮᱸᱱᱟ ᱥᱮ ᱦᱚᱲ ᱦᱚᱸᱠᱚ ᱨᱚᱦᱚᱭᱮᱫ ᱛᱟᱦᱮᱸᱱᱟ ᱱᱮᱛᱟᱨ ᱫᱤᱱ ᱫᱚ ᱩᱛᱱᱟᱹᱜ ᱡᱩᱜᱽ ᱫᱚ ᱵᱚᱫᱽᱞᱟᱣ ᱟᱠᱟᱱᱟ ᱥᱮ ᱯᱟᱞᱴᱟᱣ ᱠᱟᱱᱟ ᱱᱚᱱᱠᱟ ᱵᱩᱡᱩᱜ ᱠᱟᱱᱟ ᱡᱟᱦᱟᱸ ᱛᱤᱱᱟᱹᱜ ᱫᱤᱱ ᱪᱟᱞᱟᱜ ᱠᱟᱱᱟ ᱩᱱᱟᱹᱜ ᱜᱮ ᱱᱟᱣᱟ ᱱᱟᱣᱟ ᱡᱤᱱᱤᱥ ᱢᱟᱱᱮ ᱱᱟᱣᱟ ᱱᱟᱣᱟ ᱡᱤᱱᱤᱥ ᱪᱮᱫᱞᱮᱠᱟ ᱢᱮᱱᱟᱹᱧ ᱡᱮ ᱦᱚᱲ ᱢᱟᱱᱮ ᱦᱚᱲ ᱜᱮᱠᱚ ᱢᱟᱱᱟᱣᱮᱫᱟ ᱟᱨ ᱪᱮᱫ ᱡᱮᱨᱚᱠᱚᱢ ᱦᱩᱭᱮᱱᱟ ᱴᱨᱟᱠᱴᱟᱨ ᱡᱮᱨᱚᱠᱚᱢ ᱦᱩᱭᱮᱱᱟ ᱟᱨᱚ ᱢᱮᱥᱤᱱ ᱠᱚ ᱡᱟᱦᱟᱸ ᱟᱡ ᱛᱮᱜᱮ ᱦᱚᱲ ᱵᱟᱝ ᱞᱟᱜᱟᱣ ᱟᱠᱚ ᱠᱷᱮᱛᱨᱮ ᱩᱱ ᱢᱮᱥᱤᱱ ᱛᱮᱠᱚ ᱥᱤᱭᱟ ᱥᱮ ᱢᱮᱥᱤᱱ ᱛᱮᱠᱚ ᱨᱚᱦᱚᱭᱟ ᱱᱚᱝᱠᱟ ᱡᱤᱱᱤᱥ ᱩᱰᱩᱠᱚᱜ ᱠᱟᱱᱟ ᱛᱳ ᱛᱟᱨᱯᱚᱨᱮ ᱞᱟᱦᱟ ᱛᱮᱱᱟᱜ ᱫᱤᱱ ᱪᱮᱫ ᱞᱮᱠᱟ ᱛᱟᱦᱮᱸ ᱞᱮᱱᱟ ᱡᱮ ᱥᱮᱨᱢᱟ ᱨᱮᱱᱟᱜ ᱫᱟᱜ ᱦᱩᱭᱩᱜ ᱠᱷᱟᱱ ᱛᱚᱵᱮ ᱦᱩᱲᱩ ᱨᱮᱱᱟᱜ ᱟᱯᱷᱚᱨ ᱠᱚ ᱦᱩᱭᱩᱜᱼᱟ ᱥᱮ ᱦᱩᱲᱩ ᱦᱩᱭᱩᱜᱼᱟ ᱱᱮᱛᱟᱨ ᱨᱮᱱᱟᱜ ᱫᱤᱱ ᱱᱚᱝᱠᱟ ᱟᱠᱟᱱᱟ ᱡᱩᱜᱽ ᱥᱮ ᱱᱚᱝᱠᱟᱣ ᱟᱠᱟᱱᱟ ᱥᱮᱨᱢᱟ ᱫᱟᱜ ᱦᱚᱸ ᱴᱟᱭᱤᱢ ᱠᱤ ᱥᱚᱢᱚᱭ ᱨᱮ ᱵᱟᱝ ᱧᱟᱢ ᱮᱫᱟᱭ ᱡᱮ ᱱᱤᱛᱳᱜ ᱦᱩᱭ ᱟᱠᱟᱱᱟ ᱠᱮᱱᱮᱞ ᱨᱮᱱᱟᱜ ᱫᱟᱜ ᱥᱮ ᱟᱨ ᱠᱤᱪᱷᱩ ᱜᱟᱹᱰᱭᱟᱹ ᱠᱚᱨᱮᱫ ᱥᱩᱨ ᱨᱮ ᱥᱮ ᱥᱟᱺᱜᱤᱧ ᱨᱮ ᱛᱷᱚᱲᱟ ᱦᱮᱱᱟᱜᱼᱟ ᱚᱱᱟ ᱠᱚᱨᱮᱱᱟᱜ ᱫᱟᱜ ᱛᱮ ᱠᱚ ᱪᱟᱥᱼᱵᱟᱥ ᱟᱠᱚ ᱱᱮᱛᱟᱨᱮᱱ ᱦᱚᱲ ᱫᱚ ᱱᱤᱭᱟᱹ ᱠᱚᱫᱚ ᱟᱥᱟ ᱵᱷᱚᱨᱥᱟ ᱫᱚ ᱥᱮᱨᱢᱟ ᱨᱮᱱᱟᱜ ᱫᱟᱜ ᱫᱚ ᱞᱟᱦᱟ ᱞᱮᱠᱟ ᱫᱚ ᱱᱤᱛᱳᱜ ᱫᱚ ᱵᱟᱝ ᱦᱩᱭᱩᱜ ᱠᱟᱱᱟ ᱴᱟᱭᱤᱢ ᱠᱤ ᱥᱚᱢᱚᱭᱨᱮ ᱚᱱᱟ ᱛᱮᱜᱮ ᱠᱤᱪᱷᱩ ᱠᱤᱪᱷᱩ ᱦᱚᱲ ᱫᱚ ᱪᱤᱠᱟᱹᱭ ᱫᱟᱠᱚ ᱪᱟᱥᱼᱵᱟᱥ ᱜᱮᱠᱚ ᱵᱟᱹᱜᱤᱭᱮᱫᱟ ᱡᱮᱦᱮᱛᱩ ᱞᱚᱥ ᱨᱮᱱᱟᱜ ᱦᱚᱸ ᱵᱮᱯᱟᱨ ᱠᱟᱱᱟ ᱡᱮ ᱡᱩᱫᱤ ᱥᱚᱢᱚᱭ ᱢᱚᱛᱚ ᱡᱩᱫᱤ ᱪᱟᱥᱼᱵᱟᱥ ᱵᱟᱝ ᱦᱩᱭᱩᱜᱼᱟ ᱥᱮ ᱦᱩᱲᱩ ᱵᱟᱝ ᱦᱩᱭᱩᱜᱼᱟ ᱛᱚ ᱦᱚᱲ ᱪᱤᱠᱟᱹ ᱛᱮᱠᱚ ᱡᱚᱢᱟ ᱚᱱᱟᱜᱮ ᱵᱚᱪᱷᱚᱨ ᱨᱮᱱᱟᱜ ᱚᱱᱟᱜᱮ ᱡᱚᱛᱚ ᱠᱤᱪᱷᱩ ᱦᱚᱲᱟᱜ ᱚᱱᱟ ᱨᱮᱭᱟᱜ ᱟᱥᱟ ᱵᱷᱚᱨᱥᱟ ᱛᱟᱦᱮᱸᱱᱟ ᱡᱮ ᱪᱟᱥ ᱟᱹᱧ ᱛᱚᱵᱮᱧ ᱡᱚᱢᱟ ᱵᱟᱝ ᱪᱟᱥ ᱦᱩᱭᱩᱜ ᱠᱷᱟᱱ ᱫᱚ ᱪᱤᱠᱟᱹᱛᱮ ᱡᱚᱢ ᱟᱹᱧ ᱱᱤᱭᱟᱹᱜᱮ ᱦᱚᱲᱟᱜ ᱟᱵᱚ ᱦᱚᱲᱟᱜ ᱱᱤᱭᱟᱹᱜᱮ ᱟᱥᱟ ᱵᱷᱚᱨᱥᱟ ᱠᱟᱹᱢᱤᱦᱚᱨᱟ ᱫᱚ ᱚᱱᱟ ᱜᱮᱛᱚ ᱵᱚᱱ ᱪᱟᱥᱼᱵᱟᱥ ᱦᱩᱭᱩᱜ ᱠᱟᱱᱟ ᱚᱱᱟᱜᱮ ᱟᱵᱚᱣᱟᱜ ᱢᱟᱱᱮ ᱥᱚᱨᱠᱟᱨ ᱴᱷᱮᱭᱟᱜ ᱢᱮᱱ ᱴᱟᱨᱜᱮᱴ ᱜᱮ ᱚᱱᱟᱜᱮ ᱟᱥᱟ ᱵᱷᱚᱨᱥᱟ ᱛᱟᱨ ᱵᱚᱫᱚᱞ ᱫᱤᱱ ᱢᱩᱡᱩᱨᱤ ᱠᱟᱹᱢᱤ ᱫᱚ ᱦᱚᱲᱟᱜ ᱦᱮᱱᱟᱜ ᱜᱮᱭᱟ ᱚᱱᱟ ᱠᱚᱫᱚ ᱢᱚᱥᱚᱞᱟ ᱠᱚ ᱥᱮ ᱟᱨ ᱠᱤᱪᱷᱩ ᱡᱤᱱᱤᱥ ᱠᱚ ᱠᱤᱨᱤᱧ ᱫᱟᱲᱮ ᱟᱠᱚ ᱦᱚᱲ ᱚᱱᱟ ᱛᱮᱜᱮ ᱠᱚ ᱟᱹᱥᱩᱞᱚᱜᱼᱟ ᱟᱨ ᱪᱮᱫ ᱱᱤᱭᱟᱹᱜᱮ ᱤᱧᱟᱹᱝ ᱵᱚᱠᱛᱚᱵᱵᱚ ᱱᱤᱭᱟᱹᱜᱮ ᱤᱧᱟᱹᱝ ᱠᱟᱛᱷᱟ ᱱᱚᱰᱮᱜᱮ ᱤᱧᱟᱹᱜ ᱠᱟᱛᱷᱟ ᱢᱩᱪᱟᱹᱫ ᱮᱫᱟᱹᱧ